ᱦᱮᱞᱳ ᱟᱢᱠᱤ ᱯᱩᱨᱵᱚ ᱵᱚᱨᱫᱷᱚᱢᱟᱱ ᱦᱚᱱᱚᱛ ᱨᱮᱱ ᱪᱟ ᱥᱤ ᱵᱷᱟ ᱭᱮᱢ ᱞᱟ ᱭᱮᱫᱟ ᱢᱟᱱᱮᱢ ᱪᱟᱥ ᱵᱟᱲᱟᱭ ᱜᱮᱭᱟ ᱤᱧ ᱫᱚ ᱥᱚᱥᱟᱞ ᱳᱭᱟᱨᱠᱟᱨᱤᱧ ᱢᱮᱱᱫᱟ ᱪᱟᱥ ᱵᱟᱥ ᱵᱟᱵᱚᱫ ᱛᱮ ᱠᱟ ᱴᱤᱡ ᱵᱟᱰᱟᱭ ᱥᱟᱱᱟᱭᱟᱹᱧ ᱠᱟᱱᱟ ᱚᱱᱟ ᱠᱷᱟ ᱛᱤᱨ ᱛᱮ ᱯᱷᱚᱱ ᱟᱠᱟᱫ ᱢᱮᱭᱟᱹᱧ ᱢᱟᱱᱮ ᱱᱚᱰᱮ ᱪᱮᱫ ᱪᱮᱫ ᱠᱚ ᱪᱟᱥ ᱜᱮᱭᱟ ᱛᱤᱱ ᱛᱤᱱᱟ ᱜ ᱚᱠᱛᱮ ᱠᱚ ᱪᱟᱥ ᱜᱮᱭᱟ ᱟᱨ ᱪᱟᱥ ᱵᱟᱥ ᱪᱮᱫᱞᱮᱠᱟ ᱠᱚ ᱠᱚᱨᱟᱣ ᱞᱮᱠᱷᱟᱱ ᱵᱷᱟᱜᱮ ᱯᱷᱚᱞᱚᱱ ᱦᱩᱭᱩᱜᱼᱟ ᱛᱤᱱ ᱛᱤᱱ ᱚᱠᱛᱮ ᱥᱤᱛᱩᱝ ᱫᱤᱱ ᱚᱱᱟᱫᱚᱯᱮ ᱨᱚᱦᱚᱭᱟ ᱟᱨ ᱪᱮᱫ ᱪᱮᱫ ᱥᱟᱨ ᱯᱮ ᱮᱢᱟᱜ ᱜᱮᱭᱟ ᱡᱟᱛᱮ ᱚᱱᱟ ᱯᱷᱚᱞᱚᱱ ᱵᱷᱟᱜᱮ ᱦᱩᱭᱩᱜ ᱢᱟ ᱟᱪᱪᱷᱟ ᱟᱨ ᱱᱚᱣᱟ ᱦᱳᱲᱳ ᱠᱩᱡ ᱢᱟᱱᱮ ᱦᱩᱭ ᱠᱟᱛᱮ ᱡᱚᱠᱷᱚᱱ ᱯᱮ ᱨᱟᱠᱟᱵᱟ ᱟᱫᱚ ᱚᱱᱟ ᱦᱳᱲᱳ ᱠᱚᱫᱚ ᱢᱮᱱᱮ ᱯᱮ ᱟ ᱠᱷᱨᱤᱧ ᱜᱮᱭᱟ ᱥᱮ ᱚᱲᱟᱜ ᱨᱮᱜᱮᱯᱮ ᱫᱚᱦᱚ ᱠᱟᱜᱼᱟ ᱥᱮᱯᱮ ᱪᱤᱠᱟ ᱭᱟ ᱟᱪᱪᱷᱟ ᱟᱨ ᱡᱩᱫᱤ ᱡᱚᱠᱷᱚᱱ ᱯᱮ ᱢᱮᱱᱟ ᱯᱮ ᱟ ᱠᱷᱨᱤᱧᱟ ᱟᱫᱚ ᱛᱚᱠᱷᱚᱱ ᱫᱚ ᱢᱟᱱᱮ ᱛᱤᱱᱟ ᱜ ᱛᱤᱱᱟ ᱜ ᱨᱮᱴ ᱛᱮᱯᱮ ᱟ ᱠᱷᱨᱤᱧᱟ ᱚᱱᱟ ᱪᱮᱫᱞᱮᱠᱟ ᱚᱱᱟ ᱟ ᱠᱷᱨᱤᱧ ᱫᱚᱯᱮ ᱪᱮᱫᱞᱮᱠᱟ ᱠᱟ ᱣᱰᱤ ᱠᱩᱡ ᱯᱮ ᱧᱟᱢ ᱜᱮᱭᱟ ᱵᱷᱟᱜᱮ ᱜᱮ ᱥᱮ

ᱟᱪᱷᱟ ᱟᱪᱷᱟ ᱟᱪᱷᱟ ᱟᱪᱷᱟ ᱟ ᱰᱤ ᱢᱚᱡᱽ ᱟᱨ ᱱᱚᱣᱟ ᱠᱚ ᱪᱷᱟᱲᱟ ᱟᱨ ᱡᱟᱦᱟᱱ ᱥᱟᱵᱡᱤ ᱠᱩᱡ ᱵᱟᱯᱮ ᱨᱚᱦᱚᱭ ᱜᱮᱭᱟ ᱢᱟ ᱛᱚᱵᱮ ᱪᱮᱫ ᱠᱩᱡ ᱪᱮᱫ ᱪᱮᱫ ᱥᱟ ᱵᱡᱤ ᱯᱮ ᱨᱚᱦᱚᱭ ᱜᱮᱭᱟ ᱚᱱᱮ ᱯᱮ ᱪᱟᱥ ᱜᱮᱭᱟ ᱟᱪᱪᱷᱟ ᱟᱪᱪᱷᱟ ᱱᱚᱣᱟ ᱠᱩᱡ ᱨᱚᱦᱚᱭ ᱠᱟᱛᱮ ᱦᱚᱸ ᱵᱷᱟᱜᱮ ᱜᱮ ᱢᱟᱱᱮ ᱞᱟᱵ ᱫᱚ ᱵᱷᱟᱜᱮ ᱜᱮ ᱦᱩᱭᱩᱜ ᱛᱟᱯᱮᱜᱮᱭᱟ ᱵᱟᱝ ᱥᱮ ᱟᱪᱷᱟ ᱟᱪᱪᱷᱟ ᱟᱪᱪᱷᱟ ᱟᱪᱪᱷᱟ ᱵᱟᱝ ᱟ ᱰᱤ ᱢᱚᱡᱽ ᱵᱟᱰᱟᱭ ᱠᱟᱛᱮᱫ ᱤᱧ ᱵᱩᱡᱽ ᱠᱮᱫᱟ ᱟᱭᱢᱟ ᱟᱭᱢᱟ ᱥᱟᱨᱦᱟᱣ ᱢᱟ ᱛᱚᱵᱮ